ᱤᱧᱟᱹᱜ ᱢᱤᱫᱴᱮᱱ ᱨᱮᱥᱴᱩᱨᱮᱱᱴ ᱢᱮᱱᱟᱜᱼᱟ ᱥᱟᱱᱟᱢ ᱦᱚᱲ ᱠᱚ ᱵᱟᱰᱟᱭ ᱡᱮ ᱱᱚᱰᱮ ᱥᱤᱵᱤᱞ ᱥᱤᱵᱤᱞ ᱡᱚᱢᱟᱜ ᱧᱟᱢᱚᱜᱼᱟ ᱠᱤᱱᱛᱩ ᱚᱠᱟᱨᱮ ᱪᱮᱠᱟᱛᱮᱠᱚ ᱦᱟᱹᱡᱩᱜᱼᱟ ᱱᱤᱭᱟᱹ ᱠᱚᱫᱚ ᱵᱟᱠᱚ ᱵᱟᱰᱟᱭᱮᱫ ᱠᱟᱱ ᱛᱟᱦᱮᱱᱚᱜᱼᱟ

ᱚᱠᱟᱨᱮ ᱢᱮᱱᱟᱜᱼᱟ ᱚᱱᱟ ᱡᱟᱭᱜᱟ ᱨᱮᱭᱟᱜ ᱧᱩᱛᱩᱢ ᱚᱠᱟᱴᱟᱜ ᱰᱟᱦᱟᱨ ᱠᱷᱚᱡ ᱯᱷᱮᱰ ᱠᱟᱱᱟ ᱚᱱᱟ ᱰᱟᱦᱟᱨ ᱫᱚ ᱥᱮ ᱟᱥᱮᱯᱟᱥᱮ ᱡᱮ ᱡᱟᱦᱟᱸ ᱞᱟᱹᱴᱩ ᱞᱟᱹᱴᱩ ᱫᱚᱠᱟᱱ ᱠᱚ ᱢᱮᱱᱟᱜᱼᱟ ᱚᱱᱟ ᱠᱚ ᱨᱮᱭᱟᱜ ᱧᱩᱛᱩᱢ ᱥᱮ ᱚᱠᱟᱴᱟᱜ ᱢᱳᱲ ᱢᱮᱱᱟᱜᱼᱟ ᱚᱠᱟᱴᱟᱜ ᱜᱩᱞᱤ ᱯᱟᱨᱚᱢ ᱠᱟᱛᱮ ᱦᱟᱡᱩᱜ ᱦᱩᱭᱩᱜᱼᱟ ᱚᱠᱟᱴᱟᱜ ᱰᱟᱦᱟᱨ ᱠᱷᱚᱡ ᱯᱷᱮᱰᱚᱜ ᱦᱩᱭᱩᱜᱼᱟ ᱱᱤᱭᱟᱹ ᱠᱚ ᱡᱚᱛᱚ ᱞᱳᱠᱮᱥᱚᱱ ᱥᱟᱱᱟᱢ ᱠᱤᱱᱛᱩ ᱤᱧ ᱚᱭᱮᱵ ᱥᱟᱭᱤᱴ ᱨᱤᱧ ᱮᱢ ᱠᱟᱫᱟ ᱟᱨ ᱯᱷᱮᱥᱵᱩᱠ ᱠᱮᱨᱚ ᱦᱩᱧ ᱥᱮᱭᱟᱨ ᱠᱟᱫᱟ ᱡᱟᱛᱮ ᱡᱚᱛᱚ ᱦᱚᱲ ᱚᱸᱰᱮ ᱠᱚ ᱧᱮᱞ ᱠᱟᱛᱮ ᱠᱚ ᱱᱚᱰᱮ ᱤᱧᱟᱹᱜ ᱨᱮᱥᱴᱩᱨᱮᱱᱴ ᱨᱮᱠᱚ ᱦᱮᱡ ᱫᱟᱲᱮᱭᱟᱜ ᱛᱚ ᱚᱱᱟ ᱯᱚᱨ ᱠᱷᱚᱡ ᱜᱮ ᱤᱧᱟᱹᱜ ᱫᱚᱠᱟᱱ ᱨᱮ ᱥᱮᱭᱟᱨ ᱯᱚᱨ ᱠᱷᱚᱡ ᱟᱨᱠᱤ ᱱᱤᱭᱟᱹ ᱠᱚ ᱞᱳᱠᱮᱥᱚᱱ ᱚᱱᱟ ᱯᱚᱨ ᱜᱮ ᱥᱟᱱᱟᱢ ᱦᱚᱲ ᱤᱧᱟᱹᱜ ᱨᱮᱥᱴᱩᱨᱮᱱᱴ ᱠᱚ ᱦᱟᱹᱡᱩᱜᱼᱟ ᱦᱮᱡ ᱠᱟᱛᱮ ᱠᱚ ᱡᱚᱢ ᱡᱚᱢᱟᱠᱚ ᱵᱤᱡᱱᱮᱥ ᱵᱷᱟᱜᱮ ᱪᱟᱞᱟᱜᱼᱟ ᱡᱮ ᱚᱱᱟ ᱠᱷᱟᱹᱛᱤᱨ ᱜᱮ ᱤᱧ ᱟᱭᱢᱟ ᱠᱤᱪᱷᱩᱧ ᱠᱚᱨᱟᱣ ᱫᱟᱲᱮᱣ ᱠᱟᱫᱟ ᱟᱨ ᱱᱤᱛᱳᱜ ᱵᱤᱡᱽᱱᱮᱥ ᱟᱹᱰᱤ ᱵᱟᱛᱨᱟᱣ ᱪᱟᱞᱟᱜ ᱠᱟᱱ ᱛᱤᱧᱟᱹ